ᱤᱧ ᱫᱚ ᱵᱮᱭᱟᱢ ᱞᱟᱹᱜᱤᱫ ᱫᱚ ᱤᱭᱩᱴᱩᱵᱽ ᱪᱮᱱᱮᱞ ᱜᱮᱧ ᱯᱷᱳᱞᱚᱭᱟ ᱪᱮᱫᱟᱜ ᱮᱱᱛᱮᱫ ᱞᱟᱦᱟ ᱡᱩᱜᱽ ᱨᱮᱫᱚ ᱩᱱᱟᱹᱜ ᱰᱤᱡᱤᱴᱟᱞ ᱵᱟᱝ ᱰᱤᱡᱤᱴᱟᱞ ᱛᱟᱦᱮᱸ ᱠᱟᱱ ᱡᱚᱠᱷᱚᱱ ᱚᱠᱛᱚ ᱨᱮᱫᱚ ᱩᱱ ᱡᱚᱠᱷᱚᱱ ᱫᱚ ᱢᱤᱫᱴᱮᱱ ᱵᱮᱭᱟᱢ ᱪᱮᱫ ᱞᱟᱹᱜᱤᱫ ᱢᱟᱥᱴᱟᱨ ᱠᱚ ᱫᱚᱦᱚᱭᱮ ᱠᱟᱱ ᱛᱟᱦᱮᱱᱟ ᱟᱨ ᱩᱱᱤ ᱦᱚᱸ ᱠᱤᱪᱷᱩ ᱠᱟᱹᱣᱰᱤ ᱦᱟᱛᱟᱣᱮᱫ ᱛᱟᱦᱮᱱᱟᱭ ᱱᱮᱛᱟᱨ ᱫᱚ ᱤᱭᱩᱴᱩᱵᱽ ᱢᱟᱫᱽᱫᱷᱚᱢᱮᱧ ᱯᱷᱳᱞᱳᱣᱟᱠᱟᱫᱛᱮ ᱤᱧ ᱫᱚ ᱤᱭᱩᱴᱩᱵᱽ ᱠᱷᱚᱱ ᱜᱮ ᱡᱚᱛᱚ ᱠᱤᱪᱷᱩᱧ ᱧᱮᱞ ᱧᱮᱞᱛᱮ ᱢᱤᱫᱴᱮᱱ ᱯᱷᱤᱞᱰ ᱨᱮᱧ ᱵᱮᱭᱟᱢᱚᱜ ᱠᱟᱱᱟ ᱟᱨ ᱟᱭᱢᱟ ᱠᱤᱪᱷᱩ ᱵᱮᱭᱟᱢ ᱠᱟᱛᱮᱫ ᱨᱮᱱᱟᱜ ᱚᱱᱟ ᱨᱮᱱᱟᱜ ᱥᱤᱥᱴᱮᱢ ᱨᱮ ᱤᱧ ᱧᱟᱢᱮᱫ ᱠᱟᱱᱟ ᱯᱷᱤᱴᱱᱮᱥᱤᱧ ᱛᱟᱦᱮᱱᱚᱜ ᱠᱟᱱᱟ ᱥᱟᱶᱛᱮ ᱡᱟᱦᱟᱸ ᱛᱤᱥ ᱜᱮ ᱡᱟᱦᱟᱱᱟᱜ ᱨᱮ ᱯᱷᱩᱨᱛᱤ ᱞᱟᱸᱜᱟ ᱦᱚᱲᱢᱚ ᱵᱟᱝ ᱵᱩᱡᱷᱟᱹᱜᱼᱟ ᱥᱟᱶᱛᱮ ᱢᱟᱪᱮᱫ ᱜᱚᱢᱠᱮ ᱠᱚ ᱠᱚ ᱢᱟᱪᱮᱫ ᱠᱚᱫᱚ ᱩᱱᱠᱩ ᱴᱷᱮᱱ ᱥᱮᱱ ᱞᱮᱱᱠᱷᱟᱱ ᱠᱟᱹᱣᱰᱤ ᱠᱚ ᱦᱟᱛᱟᱣᱟ

ᱟᱨ ᱫᱤᱠᱩ ᱯᱩᱥᱤ ᱠᱚᱫᱚ ᱵᱟᱠᱚ ᱵᱮᱭᱟᱢᱮᱫ ᱠᱟᱱᱛᱮ ᱩᱱᱠᱩᱣᱟᱜ ᱥᱚᱨᱤᱨ ᱫᱚ ᱦᱟᱸᱜ ᱟᱹᱰᱤ ᱜᱮ ᱧᱮᱞ ᱠᱟᱜ ᱜᱮᱭᱟ ᱥᱮ ᱵᱚᱱ ᱵᱟᱰᱟᱭ ᱠᱟᱫ ᱜᱮᱭᱟ ᱢᱚᱴᱟᱢ ᱢᱚᱴᱟ ᱦᱚᱲᱢᱚ ᱦᱩᱭ ᱠᱟᱱ ᱛᱟᱠᱚᱣᱟ ᱟᱨ ᱟᱵᱚ ᱦᱚᱲ ᱦᱚᱯᱚᱱ ᱠᱚᱣᱟᱜ ᱫᱚ ᱩᱱᱟᱹᱜ ᱵᱟᱹᱱᱩᱜ ᱠᱟᱫᱟ ᱪᱮᱫᱟᱜ ᱮᱱᱛᱮᱫ ᱦᱚᱲ ᱦᱚᱯᱚᱱᱟᱜ ᱵᱮᱭᱟᱢ ᱠᱟᱛᱮᱫ ᱯᱷᱤᱴᱱᱮᱹᱥ ᱟᱞ ᱯᱷᱩᱨᱛᱤᱭᱟᱭ ᱟᱨ ᱢᱚᱴᱟ ᱦᱚᱲ ᱠᱟᱛᱮᱫ ᱢᱚᱴᱟ ᱦᱚᱲ ᱫᱚ ᱵᱮᱭᱟᱢ ᱠᱟᱛᱮᱫ ᱨᱮ ᱦᱚᱸ ᱩᱱᱟᱹᱜ ᱵᱟᱭ ᱤᱭᱟᱹ ᱵᱮᱭᱟᱢ ᱫᱟᱲᱮᱭᱟᱜᱼᱟ ᱢᱤᱫ ᱜᱷᱟᱹᱲᱤᱡᱛᱮᱭ ᱞᱟᱸᱜᱟ ᱜᱚᱫᱚᱜᱼᱟᱭ ᱪᱮᱫᱟᱜ ᱥᱮ ᱩᱱᱤ ᱫᱚ ᱟᱹᱰᱤ ᱜᱮ ᱥᱚᱨᱤᱨ ᱢᱚᱴᱟ ᱜᱮᱛᱟᱭᱟ ᱟᱨ ᱠᱤ ᱵᱚᱱ ᱵᱟᱰᱟᱭ ᱫᱟᱲᱮᱭᱟᱜ ᱠᱟᱱ ᱠᱷᱟᱱ ᱫᱚ ᱟᱵᱚ ᱦᱚᱲ ᱫᱚ ᱡᱮᱢᱚᱱ ᱥᱮᱛᱟᱜ ᱠᱷᱚᱱ ᱜᱮᱵᱚᱱ ᱵᱮᱭᱟᱢᱮᱫ ᱠᱟᱱᱟ ᱢᱤᱫ ᱡᱟᱦᱟᱱᱟᱜ ᱨᱮᱜᱮ ᱵᱚᱞᱮ ᱟᱵᱚᱣᱟᱜ ᱫᱚ ᱵᱮᱭᱟᱢ ᱛᱮᱜᱮ ᱪᱟᱵᱟᱜ ᱠᱟᱱᱟ ᱫᱤᱠᱩ ᱯᱩᱥᱤ ᱫᱚ ᱚᱱᱟᱛᱮ ᱵᱮᱭᱟᱢ ᱵᱟᱠᱚ ᱵᱮᱭᱟᱮᱢᱫ ᱠᱟᱱᱛᱮ ᱥᱟᱹᱨᱤᱜᱮ ᱩᱱᱠᱩ ᱠᱚᱣᱟᱜ ᱥᱚᱨᱤᱨ ᱫᱚ ᱟᱹᱰᱤ ᱜᱮ ᱢᱚᱴᱟ ᱜᱮᱛᱟ ᱠᱚᱣᱟ